ᱚᱸᱻ ᱟᱫᱚ ᱢᱟ ᱞᱟᱹᱭᱢᱮ

ᱟᱫᱚ ᱡᱷᱟᱲᱜᱨᱟᱢ ᱨᱮᱫᱚ ᱫᱟᱬᱟᱱ ᱞᱟᱹᱜᱤᱫ ᱡᱟᱭᱜᱟ ᱫᱚ ᱢᱮᱱᱟᱜᱼᱟ ᱡᱮᱢᱚᱱ ᱱᱚᱰᱮ ᱡᱷᱟᱲᱜᱨᱟᱢ ᱨᱮ ᱰᱤᱭᱟᱨ ᱯᱟᱨᱠ ᱠᱤᱨᱤᱥ ᱜᱟᱨᱰᱮᱱ ᱢᱮᱱᱟᱜᱼᱟ ᱡᱷᱟᱲᱜᱨᱟᱢ ᱨᱮ ᱛᱟᱨᱯᱚᱨᱮ ᱱᱚᱛᱮ ᱪᱤᱞᱠᱤ ᱜᱚᱲ ᱱᱚᱛᱮ ᱱᱚᱛᱮ ᱢᱮᱱᱟᱜᱼᱟ ᱤᱭᱟᱹ ᱠᱚᱱᱚᱠ ᱫᱩᱨᱜᱟ ᱴᱮᱢᱯᱮᱞ ᱟᱨ ᱱᱚᱰᱮ ᱥᱤᱞᱫᱟᱹ ᱥᱩᱨ ᱨᱮ ᱢᱮᱱᱟᱜᱼᱟ ᱢᱤᱫᱴᱮᱱ ᱯᱟᱴᱟ ᱵᱤᱸᱫᱷᱟᱹ ᱯᱟᱛᱟ ᱦᱩᱭᱩᱜᱼᱟ ᱟᱨ ᱦᱟᱱᱛᱮ ᱨᱮ ᱢᱮᱱᱟᱜᱼᱟ ᱤᱭᱟᱹ ᱵᱳᱨᱳ ᱯᱟᱛᱟ

ᱯᱟᱴᱟ ᱵᱤᱸᱫᱷᱟᱹ ᱱᱚᱜᱼᱚᱭ ᱤᱭᱟᱹ ᱫᱩᱨᱜᱟᱹ ᱯᱩᱡᱟᱹ ᱵᱤᱡᱳᱭᱟ ᱫᱚᱥᱚᱢᱤ ᱦᱤᱞᱳᱜ ᱮᱛᱚᱦᱚᱵᱚᱜᱼᱟ ᱯᱟᱛᱟ ᱵᱚᱞᱛᱮ ᱫᱚ ᱱᱚᱰᱮ ᱫᱚ ᱡᱟᱵᱚᱛᱤᱭᱳ ᱥᱟᱱᱛᱟᱲ ᱠᱚᱣᱟᱜ ᱢᱟᱱᱮ ᱟᱨᱠᱤ ᱮᱱᱮᱡ ᱥᱮᱨᱮᱧ ᱠᱷᱚᱱᱟᱜ ᱡᱟᱵᱚᱛᱤᱭᱳ ᱡᱟᱦᱟᱱᱟᱜ ᱤᱭᱟᱹ ᱯᱩᱛᱷᱤ ᱠᱚ ᱠᱤᱢᱵᱟ ᱡᱟᱦᱟᱱᱟᱜ ᱡᱤᱱᱤᱥ ᱥᱮᱨᱚᱠᱚᱢ ᱛᱤᱨᱭᱳ ᱵᱟᱱᱟᱢ ᱛᱩᱢᱫᱟᱜ ᱴᱟᱢᱟᱠ ᱡᱟᱵᱚᱛᱤᱭᱳ ᱡᱚᱛᱚ ᱡᱤᱱᱤᱥ ᱧᱟᱢᱚᱜᱼᱟ ᱟᱨᱠᱤ ᱥᱩᱠᱨᱤ ᱡᱤᱞ ᱯᱤᱴᱷᱟᱹ ᱠᱚᱦᱚᱸ ᱧᱟᱢᱚᱜ ᱜᱮᱭᱟ ᱦᱳᱭ ᱦᱳᱭ ᱵᱟᱝ ᱵᱟᱝ ᱦᱳᱭ ᱮᱠᱷᱮᱱ ᱥᱟᱱᱛᱟᱲ ᱠᱚᱣᱟᱜ ᱜᱮ ᱢᱮᱱᱟᱜᱼᱟ ᱚᱱᱮ ᱨᱟᱡᱽ ᱵᱟᱲᱤ ᱢᱮᱱᱟᱜᱼᱟ ᱛᱟᱨᱯᱚᱨᱮ ᱚᱱᱟ ᱥᱩᱨ ᱠᱚᱨᱮ ᱜᱮ ᱢᱮᱱᱮᱜᱼᱟ ᱰᱤᱭᱟᱨ ᱯᱟᱨᱠ ᱢᱮᱱᱟᱜᱼᱟ ᱛᱟᱨᱯᱚᱨᱮ ᱠᱤᱥ ᱜᱟᱨᱰᱮᱱ ᱢᱮᱱᱟᱜᱼᱟ ᱥᱩᱨ ᱥᱩᱯᱩᱨ ᱠᱚᱨᱮ ᱛᱟᱦᱮᱱ ᱡᱟᱭᱜᱟ ᱦᱚᱸ ᱸ ᱢᱮᱱᱟᱜᱼᱟ ᱚᱱᱠᱟᱱ ᱡᱚᱢ ᱧᱩ ᱨᱮᱱᱟᱜ ᱵᱮᱵᱚᱥᱛᱟ ᱦᱚᱸ ᱡᱚᱛᱚ ᱜᱮ ᱵᱷᱟᱜᱮ ᱜᱮᱭᱟ ᱵᱟᱝ ᱵᱟᱝ ᱚᱱᱠᱟ ᱫᱚ ᱵᱟᱝ ᱦᱩᱭᱩᱜᱼᱟ ᱞᱚᱜ ᱠᱚ ᱤᱭᱟᱹ ᱠᱚ ᱢᱮᱱᱟᱜᱼᱟ ᱚᱲᱟᱜ ᱠᱚᱦᱚᱸ ᱵᱷᱟᱲᱟ ᱚᱲᱟᱜ ᱨᱮᱦᱚᱸ ᱛᱟᱦᱮᱸ ᱜᱟᱱᱚᱜᱼᱟ ᱡᱚᱢ ᱧᱩ ᱨᱮᱱᱟᱜ ᱦᱚᱸ ᱠᱳᱱᱳ ᱡᱚᱢ ᱧᱩ ᱨᱮᱱᱟᱜ ᱦᱚᱸ ᱵᱮᱵᱚᱥᱛᱟ ᱚᱱᱠᱟ ᱨᱚᱠᱚᱢ ᱚᱱᱠᱟ ᱞᱮᱠᱟ ᱤᱭᱟᱹ ᱭᱟᱢ ᱚᱱᱠᱟ ᱨᱚᱠᱚᱢ ᱟᱨᱠᱤ ᱢᱮᱱᱟᱜᱼᱟ ᱠᱤᱨᱤᱧ ᱠᱟᱛᱮᱫ ᱦᱚᱸᱢ ᱤᱭᱟᱹ ᱫᱟᱲᱮᱜᱼᱟ ᱱᱤᱡᱮ ᱛᱮᱦᱚᱸ ᱜᱟᱱᱚᱜ ᱜᱮᱭᱟ ᱚᱱᱟ ᱫᱚ ᱟᱥᱟᱲ ᱵᱚᱸᱜᱟ ᱟᱴᱷᱚᱨᱚ ᱛᱟᱹᱨᱤᱠ ᱦᱩᱭᱩᱜᱼᱟ ᱟᱥᱟᱲ ᱵᱚᱸᱜᱟ ᱨᱮᱱᱟᱜ ᱦᱳᱭ ᱦᱳᱭ ᱦᱳᱭ ᱚᱱᱠᱟ ᱜᱮ ᱚᱱᱟ ᱦᱚᱸ ᱟᱹᱰᱤ ᱢᱟᱨᱟᱝ ᱯᱟᱛᱟ ᱜᱮ ᱠᱟᱱᱟ ᱟᱹᱰᱤ ᱦᱚᱲ ᱠᱚ ᱡᱟᱣᱨᱟᱜᱼᱟ ᱜᱚᱴᱟ ᱨᱮᱱ ᱠᱚ ᱪᱟᱞᱟᱜᱼᱟ ᱦᱳᱭ ᱦᱳᱭ ᱜᱚᱴᱟ ᱥᱮᱱ ᱠᱷᱚᱱᱟᱜ ᱠᱚ ᱦᱤᱡᱩᱜᱼᱟ ᱦᱟᱱ ᱠᱳᱞᱠᱟᱛᱟ ᱦᱟᱱᱟ ᱫᱷᱟᱨᱮ ᱦᱚᱴᱟ ᱡᱚᱛᱚ ᱠᱚ ᱦᱤᱡᱩᱜᱼᱟ ᱥᱟᱱᱛᱟᱲ ᱡᱟᱦᱟᱸ ᱛᱤᱱᱟᱜ ᱢᱮᱱᱟᱜ ᱠᱚᱣᱟ ᱦᱳᱭ ᱦᱳᱭ ᱡᱟᱦᱟᱸ ᱠᱚᱨᱮ ᱜᱮ ᱢᱮᱱᱟᱜ ᱠᱚᱣᱟ ᱟᱵᱚ ᱨᱮᱱ ᱥᱟᱱᱛᱟᱲ ᱠᱚ ᱟᱨᱠᱤ ᱚᱸᱻ ᱟᱪᱪᱷᱟ ᱟᱪᱪᱷᱟ ᱛᱤᱥ ᱛᱤᱥ ᱮᱢ ᱦᱤᱡᱩᱜᱼᱟ

ᱦᱳᱭ ᱦᱳᱭ ᱦᱳᱭ ᱦᱳᱭ ᱚᱱᱟ ᱦᱚᱸ ᱴᱷᱤᱠ ᱜᱮᱭᱟ ᱦᱮᱸ ᱦᱮᱸ ᱴᱷᱤᱠ ᱜᱮᱭᱟ ᱢᱟ ᱛᱚᱵᱮ